ᱠᱟᱹᱢᱤ ᱫᱚ ᱠᱟᱹᱢᱤ ᱦᱩᱭ ᱠᱟᱱ ᱜᱮᱭᱟ ᱮᱴᱟᱜ ᱨᱩᱥᱤᱠᱟ ᱥᱟᱞᱟᱜ ᱠᱟᱹᱢᱤ ᱜᱚᱲᱦᱚᱱ ᱠᱟᱹᱢᱤ ᱮᱢᱟᱱ ᱞᱮᱠᱟᱱ ᱛᱮ ᱵᱮᱱᱟᱣ ᱞᱮᱠᱷᱟᱱ ᱦᱤᱥᱟᱹᱵ ᱦᱩᱭ ᱠᱟᱱᱟ ᱱᱚᱣᱟ ᱜᱚᱲᱦᱚᱱ ᱟᱹᱨᱤ ᱯᱚᱱᱛᱷᱟ ᱠᱚᱢᱤᱥᱚᱱ ᱫᱚ ᱵᱟᱭ ᱧᱟᱢᱚᱜ ᱠᱟᱱᱟ ᱟᱹᱠᱷᱤᱨ ᱠᱚᱨᱟᱣ ᱦᱩᱭᱜᱼᱟ ᱠᱟᱹᱢᱤ ᱟᱫᱷᱟᱨ ᱛᱮ ᱡᱟᱹᱥᱛᱤ ᱠᱟᱹᱢᱤ ᱰᱷᱮᱹᱨ ᱛᱟᱦᱮᱱᱟ ᱮᱸᱰᱮᱠᱷᱟᱱ ᱠᱟᱹᱢᱤ ᱟᱥᱟ ᱦᱚᱸ ᱠᱤᱪᱷᱩ ᱧᱟᱢᱚᱜ ᱜᱮᱭᱟ ᱟᱨ ᱡᱟᱦᱟᱸ ᱠᱚᱢ ᱛᱟᱦᱮᱱᱟ ᱚᱱᱟ ᱨᱮᱫᱚ ᱠᱚᱢ ᱦᱤᱥᱟᱹᱵ ᱛᱮᱦᱚᱸ ᱧᱟᱢᱚᱜᱼᱟ ᱟᱨ ᱨᱩᱥᱤᱠᱟ ᱥᱟᱞᱟᱜ ᱜᱟᱯᱟᱞᱢᱟᱨᱟᱣ ᱥᱟᱶᱛᱮ ᱠᱟᱹᱢᱤ ᱦᱚᱸ ᱟᱹᱰᱤᱜᱮ ᱥᱟᱨᱦᱟᱣ ᱥᱟᱶᱛᱮ ᱜᱚᱲᱚ ᱥᱚᱯᱚᱦᱚᱫ ᱞᱮᱠᱟ ᱠᱟᱹᱢᱤ ᱦᱩᱭ ᱠᱟᱱ ᱜᱮᱭᱟ ᱤᱱᱟᱹᱜᱮ ᱟᱨ ᱨᱤᱦᱤᱴ ᱢᱚᱱᱮ ᱠᱟᱛᱮ ᱜᱮ ᱠᱟᱹᱢᱤ ᱫᱚ ᱦᱩᱭ ᱠᱟᱱᱟ ᱟᱨ ᱡᱟᱹᱥᱛᱤ ᱫᱚ ᱚᱱᱟ ᱨᱮᱭᱟᱜ ᱟᱫᱷᱟᱨ ᱦᱤᱥᱟᱹᱵ ᱛᱮ ᱡᱮᱢᱚᱱ ᱮᱢᱟᱱ ᱞᱮᱠᱟᱱ ᱠᱟᱹᱢᱤ ᱠᱚ ᱦᱩᱭ ᱠᱟᱱᱟ ᱥᱟᱶᱛᱮ ᱪᱤᱛᱟᱹᱨ ᱵᱮᱱᱟᱣ ᱠᱚ ᱮᱢᱟᱱ ᱛᱮᱭᱟᱜ ᱠᱟᱹᱢᱤ ᱠᱚ ᱦᱩᱭ ᱠᱟᱱᱟ